ᱤᱧᱟᱹᱜ ᱴᱨᱮᱠᱤᱝ ᱴᱷᱟᱶ ᱨᱮ ᱞᱟᱦᱟ ᱠᱷᱚᱱ ᱟᱨᱦᱚᱸ ᱡᱟᱹᱥᱛᱤ ᱡᱩᱫᱤ ᱡᱚᱵᱽᱨᱟ ᱠᱚ ᱵᱮ ᱥᱟᱶᱟᱨ ᱮᱢᱟᱱ ᱧᱮᱞᱚᱜᱼᱟ ᱢᱮᱱᱠᱷᱟᱱ ᱚᱱᱟ ᱡᱟᱭᱜᱟ ᱨᱮᱫᱚ ᱠᱟᱹᱴᱤᱡ ᱡᱚᱱᱚ ᱥᱟᱫᱷᱟᱨᱚᱱ ᱥᱚᱪᱮᱱ ᱦᱚᱸ ᱞᱟᱹᱠᱛᱤ ᱟᱨ ᱡᱚᱱᱚ ᱥᱚᱪᱮᱛᱚᱱ ᱞᱟᱹᱜᱤᱫ ᱫᱚ ᱱᱤᱡᱮ ᱜᱮ ᱚᱸᱰᱮ ᱮᱠᱴᱤᱵᱽ ᱦᱩᱭᱩᱜᱼᱟ ᱟᱨ ᱩᱱᱠᱩ ᱦᱚᱲ ᱠᱚᱦᱚᱸ ᱵᱩᱡᱷᱟᱹᱣ ᱦᱩᱭᱩᱜᱼᱟ ᱡᱮ ᱟᱵᱚ ᱱᱚᱰᱮ ᱱᱚᱣᱟ ᱚᱡᱽᱨᱟ ᱡᱤᱱᱤᱥ ᱵᱤᱥᱛᱤ ᱵᱚᱱ ᱫᱚᱦᱚᱭ ᱠᱷᱟᱱ ᱫᱚ ᱢᱮᱱᱠᱷᱟᱱ ᱚᱱᱟ ᱠᱷᱚᱱ ᱡᱟᱦᱟ ᱵᱟᱹᱲᱤᱡ ᱛᱤᱸᱡᱩ ᱠᱚ ᱡᱮᱢᱚᱱ ᱫᱟᱜ ᱠᱚᱨᱮ ᱴᱟᱭᱟᱨ ᱠᱚ ᱮᱢᱟᱱ ᱠᱚ ᱡᱟᱦᱟᱸ ᱠᱚ ᱪᱟᱯᱟᱫ ᱠᱚᱜᱼᱟ ᱯᱚᱞᱤᱛᱷᱤᱱ ᱠᱚᱨᱮᱜ ᱚᱸᱰᱮ ᱠᱷᱚᱱ ᱥᱤᱠᱬᱤᱡ ᱠᱚᱠᱚ ᱡᱚᱱᱢᱚᱜᱼᱟ ᱥᱤᱠᱬᱤᱡ ᱠᱚᱠᱚ ᱡᱚᱱᱢᱚ ᱞᱮᱱᱠᱷᱟᱡ ᱫᱚ ᱡᱟ ᱚᱸᱰᱮ ᱠᱷᱚᱱ ᱟᱵᱚ ᱠᱚ ᱜᱮᱨ ᱵᱚᱱᱟ ᱚᱸᱰᱮ ᱟᱡᱟᱨ ᱛᱟᱨᱯᱚᱨᱮ ᱚᱸᱰᱮ ᱡᱟᱦᱟᱸᱜᱤᱰᱤ ᱠᱚᱜᱼᱟ ᱡᱚᱵᱽᱨᱟ ᱠᱚ ᱰᱷᱮᱹᱨ ᱢᱮᱱᱠᱷᱟᱱ ᱚᱸᱰᱮ ᱫᱟᱜ ᱠᱚ ᱧᱩᱨ ᱞᱮᱱᱠᱷᱟᱱ ᱚᱱᱟ ᱠᱚᱨᱮᱜ ᱥᱚᱜᱼᱟ ᱛᱟᱨᱯᱚᱨᱮ ᱚᱱᱟ ᱯᱚᱨᱤᱵᱮᱥ ᱦᱚᱸ ᱛᱟᱢ ᱫᱚ ᱠᱷᱟᱨᱟᱯ ᱵᱩᱡᱷᱟᱹᱜᱼᱟ ᱥᱚᱣᱟ ᱮᱱᱠᱷᱟᱱ ᱫᱚ ᱚᱱᱟ ᱦᱤᱥᱟᱹᱵ ᱛᱮᱫᱚ ᱚᱱᱟᱫᱚ ᱠᱷᱟᱨᱟᱯ ᱜᱮᱭᱟ ᱟᱫᱚ ᱚᱱᱟ ᱠᱚᱨᱮ ᱫᱚ ᱫᱮᱣᱟᱞ ᱠᱚᱨᱮ ᱦᱚᱸ ᱠᱤᱪᱷᱩᱜᱟᱱ ᱚᱞ ᱠᱟᱛᱮᱫ ᱦᱚᱸ ᱥᱚᱪᱮᱛᱚᱱ ᱮᱢ ᱦᱩᱭᱩᱜᱼᱟ ᱡᱮ ᱱᱚᱣᱟ ᱡᱟᱭᱜᱟ ᱫᱚ ᱱᱚᱝᱠᱟ ᱚᱡᱽᱨᱟ ᱵᱟᱵᱚᱱ ᱫᱚᱦᱚᱭᱟ ᱟᱨ ᱟᱨ ᱞᱟᱹᱠᱛᱤ ᱯᱟᱲᱟᱜ ᱠᱷᱟᱱ ᱫᱚ ᱱᱤᱡᱮ ᱦᱚᱸ ᱥᱚᱢᱟᱡᱽ ᱥᱮᱵᱤ ᱦᱤᱥᱟᱹᱵ ᱛᱮ ᱠᱤᱪᱷᱩ ᱫᱚ ᱚᱱᱟ ᱠᱚᱨᱮᱱᱟᱝ ᱠᱟᱹᱢᱤ ᱦᱚᱸ ᱦᱩᱭᱩᱜᱼᱟ ᱟᱨ ᱥᱟᱯᱷᱟ ᱞᱟᱹᱜᱤᱫ ᱛᱮ ᱱᱤᱡᱮ ᱥᱟᱶᱛᱮ ᱟᱨᱦᱚᱸ ᱚᱱᱠᱟᱜᱮ ᱡᱩᱣᱟᱹᱱ ᱠᱚ ᱢᱮᱥᱟ ᱠᱟᱛᱮᱫ ᱚᱱᱟ ᱡᱟᱭᱜᱟ ᱠᱚᱫᱚ ᱥᱟᱯᱷᱟᱭ ᱫᱚᱦᱚᱭ ᱠᱷᱟᱱ ᱱᱟᱯᱟᱭᱚᱜᱼᱟ ᱟᱨ ᱚᱱᱠᱟ ᱛᱮᱜᱮ ᱱᱚᱣᱟ ᱟᱵᱚᱣᱟᱜ ᱡᱟᱭᱜᱟ ᱠᱚᱫᱚ ᱱᱟᱯᱟᱭ ᱵᱚᱱ ᱫᱚᱦᱚᱭ ᱠᱷᱟᱱ ᱫᱚ ᱟᱵᱚ ᱱᱟᱯᱟᱭ ᱨᱮᱵᱚᱱ ᱛᱟᱦᱮᱱᱟ